ᱦᱟᱛ ᱛᱤᱭᱟᱜ ᱠᱟᱹᱢᱤ ᱦᱚᱨᱟ ᱢᱚᱫᱽᱫᱷᱮ ᱡᱟᱦᱟᱸ ᱫᱚ ᱟᱫᱚᱜ ᱠᱟᱱᱟ ᱛᱩᱢᱫᱟᱜ ᱴᱟᱢᱟᱠ ᱡᱟᱦᱟᱸ ᱫᱚ ᱱᱮᱛᱟᱨ ᱜᱤᱫᱽᱨᱟᱹ ᱛᱩᱢᱫᱟᱜ ᱴᱟᱢᱟᱠ ᱵᱚᱫᱚᱞᱛᱮ ᱰᱤᱡᱮ ᱥᱟᱣᱩᱸᱰ ᱠᱚ ᱯᱟᱸᱡᱟᱭᱮᱫᱼᱟ ᱟᱨ ᱞᱟᱸᱜᱽᱲᱮ ᱮᱱᱮᱡᱨᱮ ᱵᱚᱫᱚᱞᱛᱮ ᱰᱤᱡᱮ ᱞᱟᱸᱜᱽᱲᱮ ᱠᱚ ᱮᱱᱮᱡ ᱠᱟᱱᱟ ᱡᱟᱦᱟᱸ ᱡᱚᱜᱟᱣ ᱠᱟᱛᱮᱱ ᱫᱚᱦᱚ ᱞᱟᱹᱠᱛᱤ ᱠᱟᱱᱟ ᱚᱱᱟ ᱡᱚᱜᱟᱣ ᱠᱟᱛᱮᱱ ᱵᱟᱠᱚ ᱫᱚᱦᱚᱭᱮᱫᱼᱟ ᱟᱨ ᱛᱩᱢᱫᱟᱜ ᱴᱟᱢᱟᱠ ᱥᱮᱨᱮᱧ ᱠᱚ ᱟᱫᱚᱜ ᱠᱟᱱᱟ ᱡᱟᱦᱟᱸ ᱫᱚ ᱥᱮᱫᱟᱭ ᱦᱟᱯᱲᱟᱢ ᱠᱚᱠᱚ ᱮᱢ ᱠᱟᱫ ᱵᱚᱱᱟ ᱟᱨ ᱱᱮᱛᱟᱨ ᱨᱮᱱ ᱜᱤᱫᱽᱨᱟᱹ ᱫᱚ ᱰᱤᱡᱮ ᱞᱟᱸᱜᱽᱲᱮ ᱮᱱᱮᱡ ᱠᱚ ᱠᱩᱥᱤᱭᱟᱜ ᱠᱟᱱᱟ ᱟᱨ ᱞᱟᱸᱜᱽᱲᱮ ᱮᱱᱮᱡ ᱰᱤᱡᱮ ᱞᱟᱸᱜᱽᱲᱮ ᱮᱱᱮᱡ ᱠᱚ ᱯᱟᱸᱡᱟᱭᱮᱫᱼᱟ ᱟᱨ ᱛᱩᱢᱫᱟᱜ ᱴᱟᱢᱟᱠ ᱟᱨ ᱞᱟᱸᱜᱽᱲᱮ ᱮᱱᱮᱡ ᱠᱚ ᱟᱫᱚᱜ ᱠᱟᱱᱟ ᱟᱨ ᱟᱵᱚᱭᱤᱡ ᱥᱮᱫᱟᱭ ᱦᱟᱯᱲᱟᱢ ᱠᱚ ᱱᱚᱣᱟ ᱠᱚᱫᱚ ᱠᱚ ᱡᱚᱜᱟᱣ ᱟᱹᱜᱩ ᱞᱮᱫᱼᱟ ᱟᱨ ᱱᱤᱛᱳᱜ ᱚᱱᱟ ᱠᱚ ᱡᱚᱜᱟᱣ ᱠᱟᱛᱮᱱ ᱵᱟᱠᱚ ᱫᱚᱦᱚᱭᱮᱫᱼᱟ ᱡᱟᱦᱟᱸ ᱫᱚ ᱰᱤᱡᱮ ᱞᱟᱸᱜᱽᱲᱮ ᱮᱱᱮᱡ ᱠᱚ ᱯᱟᱸᱡᱟᱭᱮᱫᱼᱟ ᱰᱤᱡᱮ ᱞᱟᱸᱜᱽᱲᱮ ᱮᱱᱮᱡ ᱯᱟᱸᱡᱟ ᱞᱮᱠᱟᱛᱮ ᱟᱵᱚᱣᱟᱜ ᱛᱩᱢᱫᱟᱜ ᱴᱟᱢᱟᱠ ᱨᱩ ᱟᱫᱚᱜ ᱠᱟᱱᱟ ᱟᱨ ᱚᱱᱟ ᱵᱟᱝ ᱟᱫ ᱞᱟᱹᱜᱤᱫ ᱛᱮ ᱟᱵᱚᱭᱤᱡ ᱜᱤᱫᱽᱨᱟᱹ ᱠᱚ ᱠᱟᱹᱡ ᱤᱧ ᱢᱮᱛᱟ ᱠᱚᱣᱟ ᱠᱤ ᱱᱚᱣᱟ ᱛᱩᱢᱫᱟᱜ ᱴᱟᱢᱟᱠ ᱵᱟᱵᱚ ᱟᱫᱟ ᱰᱤᱡᱮ ᱞᱟᱸᱜᱽᱲᱮ ᱮᱱᱮᱡ ᱛᱚ ᱟᱞᱚᱯᱮ ᱯᱟᱸᱡᱟᱭᱟ ᱟᱨ ᱰᱤᱡᱮ ᱞᱟᱸᱜᱽᱲᱮ ᱮᱱᱮᱡ ᱫᱚ ᱟᱵᱚᱣᱟᱜ ᱫᱚ ᱵᱟᱝ ᱠᱟᱱᱟ ᱚᱱᱟ ᱠᱚ ᱢᱮᱱ ᱠᱟᱛᱮᱱ ᱜᱤᱫᱽᱨᱟᱹ ᱵᱚ ᱵᱩᱡᱷᱟᱹᱣ ᱠᱚᱣᱟ ᱟᱨ ᱰᱤᱡᱮ ᱞᱟᱸᱜᱽᱲᱮ ᱮᱱᱮᱡ ᱫᱚ ᱵᱟᱵᱚ ᱯᱟᱸᱡᱟᱭᱟ ᱟᱨ ᱛᱩᱢᱫᱟᱜ ᱴᱟᱢᱟᱠ ᱛᱟᱵᱚ ᱵᱟᱝᱠᱷᱟᱱ ᱟᱫ ᱩᱛᱟᱹᱨᱚᱜᱼᱟ ᱛᱩᱢ ᱥᱮ ᱥᱮᱫᱟᱭ ᱦᱟᱯᱲᱟᱢ ᱠᱚᱠᱚ ᱱᱚᱣᱟ ᱫᱚᱠᱚ ᱮᱢ ᱦᱚᱴᱚᱣᱠᱟᱫ ᱵᱚᱱᱟ ᱛᱩᱢᱫᱟᱜ ᱴᱟᱢᱟᱠ ᱞᱟᱸᱜᱽᱲᱮ ᱮᱱᱮᱡ ᱥᱮᱨᱮᱧ ᱚᱱᱟ ᱠᱚᱫᱚ ᱟᱵᱚᱣᱟᱜ ᱵᱷᱟᱨᱛᱤᱭᱟᱹ ᱠᱟᱹᱢᱤᱦᱚᱨᱟ ᱠᱟᱱᱟ ᱡᱟᱦᱟᱸ ᱫᱚ ᱟᱵᱚ ᱱᱤᱛᱚᱜ ᱵᱟᱵᱚ ᱠᱚᱨᱟᱣᱮᱫᱼᱟ ᱡᱟᱦᱟᱸ ᱛᱩᱢᱫᱟᱜ ᱴᱟᱢᱟᱠ ᱮᱱᱮᱡ ᱥᱮᱨᱮᱧ ᱵᱟᱹᱭ ᱵᱟᱹᱭᱛᱮ ᱟᱫ ᱤᱫᱤᱜ ᱠᱟᱱᱟ ᱱᱚᱣᱟ ᱰᱤᱡᱮ ᱞᱟᱸᱜᱽᱲᱮ ᱠᱚ ᱮᱱᱮᱡ ᱠᱷᱟᱹᱛᱤᱨ ᱛᱮ ᱚᱱᱟ ᱠᱚ ᱟᱫᱚᱜ ᱠᱟᱱᱟ ᱚᱱᱟ ᱠᱚ ᱵᱟᱝ ᱟᱫ ᱠᱷᱟᱹᱛᱤᱨᱛᱮ ᱛᱩᱢᱫᱟᱜ ᱴᱟᱢᱟᱠ ᱨᱮᱱᱟᱜ ᱵᱚ ᱡᱚᱜᱟᱣ ᱫᱚᱦᱚ ᱠᱟᱜᱼᱟ ᱟᱨ ᱛᱩᱢᱫᱟᱜ ᱴᱟᱢᱟᱠ ᱵᱟᱝ ᱟᱫ ᱞᱟᱹᱜᱤᱫ ᱛᱮ ᱚᱱᱟ ᱟᱵᱚ ᱡᱚᱜᱟᱣ ᱠᱟᱛᱮᱱ ᱵᱚ ᱫᱚᱦᱚ ᱠᱟᱜᱼᱟ